ᱤᱧ ᱢᱤᱫᱴᱟᱝ ᱢᱳᱵᱟᱭᱤᱞᱤᱧ ᱦᱟᱛᱟᱣ ᱠᱮᱫᱟ ᱛᱚ ᱦᱟᱛᱟᱣ ᱥᱚᱸᱜᱮ ᱛᱮᱜᱮ ᱟᱭᱢᱟ ᱦᱚᱲ ᱠᱩ ᱞᱟ ᱭᱮᱫᱟ ᱱᱤᱭᱟᱹ ᱢᱳᱵᱟᱭᱤᱞ ᱫᱚ ᱵᱤᱥᱤ ᱫᱤᱱ ᱵᱟᱝ ᱼ ᱴᱤᱠᱟᱹᱜᱼᱟ ᱛᱚ ᱱᱤᱛᱳᱜ ᱵᱟᱨ ᱵᱚᱪᱷᱚᱨ ᱫᱷᱚᱨᱮ ᱵᱮᱵᱚᱦᱟᱨ ᱠᱟᱛᱮ ᱤᱧ ᱧᱮᱞ ᱠᱮᱫᱟ ᱟᱹᱰᱤ ᱵᱮᱥ ᱜᱮ ᱢᱚᱸᱡᱽ ᱜᱮ ᱪᱟᱞᱟᱜ ᱠᱟᱱᱟ ᱱᱤᱭᱟᱹ ᱢᱳᱵᱟᱭᱤᱞ ᱫᱚ